ᱤᱧᱟᱹᱜ ᱴᱚᱴᱷᱟ ᱨᱮ ᱥᱟᱸᱜᱷᱟᱨᱤᱭᱟᱹ ᱴᱷᱟᱶ ᱥᱮ ᱥᱟᱸᱜᱷᱟᱨ ᱩᱛᱱᱟᱹᱣ ᱞᱟᱹᱜᱤᱫ ᱥᱚᱨᱠᱟᱨ ᱥᱮ ᱜᱨᱟᱢ ᱯᱚᱱᱪᱟᱭᱮᱛ ᱴᱷᱮᱱ ᱤᱧᱟᱹᱜ ᱥᱩᱯᱟᱹᱨᱤᱥ ᱫᱚ ᱱᱚᱣᱟ ᱜᱮ ᱡᱮ ᱡᱟᱦᱟᱸ ᱨᱮ ᱥᱟᱸᱜᱷᱟᱨᱤᱭᱟᱹ ᱴᱷᱟᱶ ᱛᱮᱭᱟᱨ ᱞᱟᱹᱜᱤᱫᱚᱜ ᱠᱟᱱᱟ ᱢᱟᱱᱮ ᱚᱱᱟ ᱛᱮᱭᱟᱨ ᱞᱟᱹᱜᱤᱫ ᱛᱮ ᱠᱟᱹᱣᱰᱤ ᱨᱮᱭᱟᱜ ᱜᱚᱲᱚ ᱥᱚᱯᱚᱦᱚᱫ ᱤᱧ ᱠᱷᱚᱡᱚᱜᱼᱟ ᱥᱮ ᱟᱨ ᱦᱚᱸ ᱥᱟᱝ ᱥᱟᱸᱜᱷᱟᱨᱤᱭᱟᱹ ᱴᱷᱟᱶ ᱱᱟᱯᱟᱭ ᱧᱮᱞᱚᱜ ᱞᱟᱹᱜᱤᱫ ᱛᱮ ᱡᱟᱦᱟᱸ ᱠᱚ ᱟᱨᱦᱚᱸ ᱫᱚᱨᱠᱟᱨ ᱠᱟᱱᱟ ᱡᱮᱞᱮᱠᱟ ᱫᱟᱨᱮ ᱯᱟᱞᱟ ᱨᱚᱦᱚᱭ ᱥᱮ ᱚᱲᱟᱜ ᱠᱚ ᱡᱩᱛ ᱞᱟᱹᱜᱤᱫ ᱥᱮ ᱟᱭᱢᱟ ᱟᱭᱢᱟ ᱡᱤᱱᱤᱥ ᱠᱚ ᱞᱟᱹᱜᱤᱫ ᱛᱮ ᱤᱧ ᱫᱚ ᱵᱤᱥᱮᱥᱠᱟᱭ ᱛᱮ ᱠᱟᱹᱣᱰᱤ ᱨᱮᱱᱟᱜ ᱜᱚᱲᱚ ᱜᱮᱧ ᱠᱷᱚᱡᱚᱜ ᱞᱟᱹᱜᱤᱫᱚᱜ ᱠᱟᱱᱟ